ᱤᱧᱤᱧ ᱢᱚᱱᱮᱭᱟ ᱡᱮ ᱟᱛᱳ ᱠᱚᱨᱮᱱ ᱡᱩᱣᱟᱹᱱ ᱠᱩᱲᱤ ᱠᱚ ᱡᱚᱛᱷᱟᱛ ᱡᱤᱣᱤ ᱜᱟᱛᱮ ᱧᱟᱢ ᱨᱮ ᱟᱡᱷᱟᱴ ᱨᱮᱠᱚ ᱯᱟᱲᱟᱜ ᱠᱟᱱᱟ ᱡᱟᱹᱥᱛᱤ ᱠᱟᱭ ᱜᱮ ᱧᱮᱞᱚᱜ ᱠᱟᱱᱟ ᱡᱮ ᱟᱛᱳ ᱚᱲᱟᱜ ᱠᱚᱨᱮ ᱫᱚ ᱠᱚᱲᱟ ᱜᱤᱫᱽᱨᱟᱹ ᱠᱷᱚᱱ ᱫᱚ ᱠᱩᱲᱤ ᱜᱤᱫᱽᱨᱟᱹ ᱜᱮ ᱥᱮᱪᱮᱫ ᱛᱮᱠᱚ ᱞᱟᱦᱟᱜ ᱠᱟᱱᱟ ᱟᱨ ᱥᱟᱦᱟᱨ ᱨᱮ ᱜᱤᱨᱟ ᱵᱟᱥᱟᱜ ᱠᱚ ᱠᱩᱥᱤᱭᱟᱜ ᱠᱟᱱᱟ ᱱᱚᱣᱟ ᱠᱷᱟᱹᱛᱤᱨ ᱜᱮ ᱟᱛᱳ ᱚᱲᱟᱜ ᱠᱷᱚᱱ ᱫᱚ ᱥᱟᱦᱟᱨ ᱨᱮ ᱫᱚ ᱟᱭᱢᱟ ᱞᱮᱠᱟᱱᱟᱜ ᱥᱩᱡᱩᱜ ᱥᱩᱵᱤᱫᱷᱟ ᱢᱮᱱᱟᱜᱼᱟ ᱡᱮᱢᱚᱱ ᱚᱞ ᱯᱟᱲᱦᱟᱣ ᱨᱮ ᱠᱟᱹᱢᱤ ᱡᱚᱝ ᱨᱮ ᱟᱨ ᱪᱤᱠᱤᱛᱥᱟ ᱨᱮ